ᱦᱮᱸ ᱦᱮᱞᱳ ᱦᱮᱸ ᱡᱚᱦᱟᱨ ᱡᱚᱦᱟᱨ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱢᱟᱥᱮ ᱠᱷᱚᱵᱚᱨ ᱠᱚ ᱞᱟᱹᱭ ᱵᱤᱱ ᱪᱮᱫ ᱠᱚ ᱚᱠᱟ ᱞᱮᱠᱟ ᱦᱮᱸ ᱦᱮᱸ ᱦᱮᱸ ᱦᱮᱸ ᱦᱮᱸ ᱦᱮᱸ ᱦᱳᱭ ᱡᱚᱛᱚ ᱡᱚᱛᱚ ᱠᱷᱚᱱ ᱢᱟᱲᱟᱝ ᱡᱚᱛᱚ ᱠᱷᱚᱱ ᱡᱚᱛᱚ ᱠᱷᱚᱱ ᱢᱟᱲᱟᱝ ᱢᱟᱱᱮ ᱟᱹᱵᱤᱱᱟᱜ ᱚᱱᱟ ᱨᱟᱹᱥᱠᱟᱹ ᱫᱚᱨᱠᱟᱨ ᱨᱟᱹᱥᱠᱟᱹ ᱥᱟᱶᱛᱮ ᱢᱤᱫᱴᱟᱝ ᱤᱱᱟᱹ ᱥᱟᱶᱛᱮ ᱱᱚᱰᱮ ᱡᱤᱢ ᱨᱮᱫᱚ ᱟᱹᱰᱤᱜᱟᱱ ᱟᱹᱰᱤ ᱱᱟᱱᱟ ᱨᱚᱠᱚᱢᱟᱜ ᱢᱮᱱᱟᱜᱼᱟ ᱡᱟᱦᱟᱸ ᱛᱮ ᱢᱤᱫᱴᱟᱝ ᱡᱟᱦᱟᱸ ᱟᱨ ᱟᱹᱵᱤᱱᱟᱜ ᱥᱤᱠᱥ ᱯᱮᱠ ᱱᱤᱭᱟᱹ ᱠᱚ ᱛᱷᱟᱭ ᱠᱚ ᱡᱟᱦᱟᱸ ᱞᱮᱠᱟ ᱟᱹᱵᱤᱱᱟᱜ ᱢᱮᱱᱟᱜᱼᱟ ᱡᱚᱛᱚᱜᱮ ᱟᱹᱵᱤᱱᱟᱜ ᱠᱮᱴᱮᱡᱚᱜᱼᱟ ᱟᱨ ᱱᱚᱰᱮ ᱡᱚᱛᱚ ᱠᱷᱚᱱ ᱡᱟᱦᱟᱸ ᱢᱤᱫᱴᱟᱹᱱ ᱨᱩᱢ ᱵᱷᱤᱛᱤᱨ ᱨᱮ ᱟᱹᱵᱤᱱ ᱫᱟᱹᱲ ᱨᱮᱱᱟᱜ ᱯᱷᱮᱥᱤᱞᱤᱴᱤ ᱢᱮᱱᱟᱜᱼᱟ ᱮᱠᱥᱮᱞᱮᱴᱟᱨ ᱢᱮᱱᱟᱜᱼᱟ ᱡᱟᱦᱟᱸ ᱨᱮ ᱟᱹᱵᱤᱱ ᱚᱱᱟ ᱥᱮᱛᱟᱜ ᱨᱮ ᱡᱩᱫᱤ ᱵᱤᱱ ᱫᱟᱹᱲᱟ ᱚᱱᱟ ᱨᱮᱱᱟᱜ ᱴᱟᱭᱢᱤᱝ ᱦᱚᱸ ᱞᱤᱧ ᱞᱟᱹᱭ ᱟᱹᱵᱤᱱ ᱠᱟᱱᱟ ᱟᱹᱵᱤᱱ ᱚᱠᱟ ᱴᱟᱭᱤᱢ ᱵᱤᱱ ᱧᱟᱢᱟ ᱥᱮᱛᱟᱜ ᱥᱟᱲᱮ ᱛᱤᱱ ᱵᱟᱡᱮ ᱠᱷᱚᱱ ᱟᱴ ᱵᱟᱡᱮ ᱫᱷᱟᱹᱵᱤᱡ ᱪᱟᱞᱟᱜᱼᱟ ᱟᱹᱭᱩᱵ ᱟᱨ ᱯᱟᱸᱪ ᱵᱟᱡᱟ ᱠᱷᱚᱱ ᱧᱤᱫᱟᱹ ᱮᱜᱟᱨᱚ ᱵᱟᱡᱟ ᱫᱷᱟᱹᱵᱤᱡ ᱪᱟᱞᱟᱜᱼᱟ ᱮᱸᱰᱮᱠᱷᱟᱱ ᱟᱹᱵᱤᱱ ᱚᱠᱟ ᱴᱟᱭᱤᱢ ᱨᱮ ᱦᱟᱸᱜ ᱟᱹᱵᱤᱱᱟᱜ ᱚᱱᱟ ᱤᱭᱟᱹ ᱨᱮ ᱚᱱᱟ ᱜᱟᱞᱢᱟᱨᱟᱣ ᱫᱚ ᱦᱮᱸ ᱚᱱᱠᱟ ᱚᱱᱠᱟ ᱢᱟ ᱦᱟᱸᱜ ᱚᱱᱛᱮ ᱢᱟᱱᱮ ᱡᱟᱦᱟᱸ ᱥᱮᱛᱟᱜ ᱵᱮᱲᱟᱜᱮ ᱤᱭᱟᱹ ᱞᱮᱠᱷᱟᱱ ᱟᱹᱰᱤ ᱱᱟᱯᱟᱭᱚᱜᱼᱟ ᱢᱤᱫᱴᱟᱝ ᱡᱟᱦᱟᱸ ᱡᱚᱛᱚ ᱠᱷᱚᱱ ᱵᱮᱥ ᱚᱱᱟ ᱮᱹᱠᱥᱮᱥᱟᱭᱤᱡᱽ ᱞᱮᱠᱷᱟᱱ ᱡᱚᱛᱚ ᱠᱷᱚᱱ ᱱᱟᱯᱟᱭᱚᱜᱼᱟ ᱚᱱᱟᱛᱮ ᱦᱚᱲᱢᱚ ᱠᱟᱹᱴᱤᱡ ᱯᱷᱤᱴᱱᱮᱥ ᱛᱟᱦᱮᱱᱟ ᱦᱚᱸ ᱦᱚᱸ ᱚᱱᱟᱫᱚ ᱟᱹᱵᱤᱱ ᱱᱚᱰᱮ ᱵᱤᱱ ᱦᱤᱡᱩᱜᱼᱟ ᱚᱱᱟ ᱥᱟᱶᱛᱮ ᱡᱚᱢᱼᱧᱩ ᱠᱟᱹᱴᱤᱡ ᱢᱮᱱᱟᱜᱼᱟ ᱚᱱᱟ ᱨᱮᱫᱚ ᱟᱹᱵᱤᱱ ᱱᱟᱥᱮᱱᱟᱜ ᱠᱚᱢ ᱦᱩᱭᱩᱜ ᱛᱟᱹᱵᱤᱱᱟ ᱥᱩᱱᱩᱢ ᱡᱤᱱᱤᱥ ᱠᱚ ᱠᱚᱢ ᱦᱩᱭᱩᱜ ᱛᱟᱹᱵᱤᱱᱟ ᱡᱚᱢ ᱨᱮ ᱟᱨ ᱠᱚᱢ ᱡᱚᱢ ᱦᱩᱭᱩᱜ ᱛᱟᱵᱮᱱᱟ ᱠᱤ ᱠᱚᱢ ᱢᱟᱱᱮ ᱢᱤᱫ ᱫᱷᱟᱣ ᱨᱮ ᱰᱷᱮᱨ ᱫᱚ ᱵᱟᱝ ᱠᱚᱢ ᱡᱚᱢ ᱵᱤᱱ ᱠᱚᱢ ᱠᱚᱢ ᱞᱮᱠᱤᱱ ᱰᱷᱮᱨ ᱫᱷᱟᱨᱟ ᱡᱚᱢ ᱵᱤᱱ ᱢᱟᱲᱟᱝ ᱡᱟᱦᱟᱸ ᱯᱮ ᱵᱮᱲᱟᱛᱮ ᱡᱟᱦᱟᱸ ᱛᱤᱱᱟᱹᱜ ᱵᱤᱱ ᱡᱚᱢᱟ ᱤᱱᱟᱹᱜᱮ ᱟᱹᱵᱤᱱ ᱯᱮ ᱵᱮᱲᱟ ᱠᱷᱚᱱ ᱯᱩᱱ ᱵᱮᱲᱟ ᱡᱚᱢ ᱦᱩᱭᱩᱜ ᱛᱟᱹᱵᱤᱱᱟ ᱟᱨ ᱡᱤᱞ ᱦᱟᱹᱠᱩ ᱠᱚ ᱟᱹᱰᱤ ᱛᱮᱫ ᱠᱚᱢ ᱦᱩᱭᱩᱜ ᱛᱟᱹᱵᱤᱱᱟ ᱤᱱᱟᱹ ᱠᱚ ᱥᱟᱶᱛᱮ ᱟᱨ ᱟᱹᱵᱤᱱ ᱟᱹᱞᱤᱧ ᱥᱮᱱᱴᱟᱨ ᱦᱤᱡᱩᱜ ᱵᱮᱱ ᱥᱮᱱᱴᱟᱨ ᱨᱮ ᱡᱚᱛᱚᱣᱟᱜ ᱞᱤᱧ ᱞᱟᱹᱭ ᱟᱹᱵᱤᱱᱟ ᱦᱮᱸ ᱟᱹᱵᱤᱱ ᱥᱮᱱᱴᱟᱨ ᱛᱤᱥ ᱠᱚᱛᱮ ᱵᱤᱱ ᱥᱮᱴᱮᱨᱚᱜᱼᱟ ᱢᱟᱥᱮ ᱞᱟᱹᱭ ᱧᱚᱜ ᱟᱹᱞᱤᱧ ᱵᱤᱱ ᱦᱮᱸ ᱦᱮᱸ ᱦᱮᱸ ᱴᱷᱤᱠ ᱦᱮᱸ ᱟᱹᱞᱤᱧ ᱫᱚ ᱮᱠᱫᱚᱢ ᱯᱩᱨᱟᱹ ᱚᱯᱷᱤᱥᱤᱭᱟᱞ ᱴᱟᱭᱤᱢ ᱫᱚ ᱢᱮᱱᱟᱜᱼᱟ ᱟᱴ ᱵᱟᱡᱮ ᱠᱷᱚᱱ ᱜᱟᱞᱢᱟᱨᱟᱣ ᱫᱚ ᱡᱚᱛᱚᱜᱮ ᱱᱟᱯᱟᱭᱚᱜᱼᱟ ᱟᱨ ᱵᱟᱠᱷᱟᱱ ᱤᱭᱟᱹ ᱠᱷᱚᱱ ᱛᱤᱱ ᱵᱟᱡᱟ ᱥᱟᱲᱮ ᱛᱤᱱ ᱵᱟᱡᱟ ᱠᱷᱚᱱ ᱜᱮᱞᱤᱧ ᱛᱟᱦᱮᱱᱟ ᱪᱮᱫᱟᱜ ᱠᱚ ᱡᱷᱤᱡᱟ ᱡᱚᱛᱚ ᱦᱚᱲ ᱤᱭᱟᱹ ᱟᱛᱮ ᱤᱱᱟᱹᱠᱷᱟᱱ ᱟᱴ ᱵᱟᱡᱮ ᱠᱷᱚᱱᱫᱚ ᱟᱹᱞᱤᱧ ᱱᱚᱰᱮᱞᱤᱧ ᱫᱩᱲᱩᱵᱼᱟ ᱟᱴ ᱵᱟᱡᱮ ᱥᱮᱫ ᱦᱤᱡᱩᱜ ᱵᱤᱱ ᱦᱮᱸ ᱦᱮᱸ ᱥᱮᱛᱟᱜ ᱵᱮᱲᱟ ᱟᱴ ᱵᱟᱡᱮ ᱦᱟᱸᱜ ᱴᱷᱤᱠ ᱜᱮᱭᱟ ᱴᱷᱤᱠ ᱜᱮᱭᱟ ᱛᱟᱦᱚᱞᱮ ᱦᱟᱸᱜ